ᱦᱮᱞᱳ ᱦᱮᱸ ᱚᱠᱚᱭᱮᱢ ᱢᱮᱱᱫᱟ ᱦᱮᱸ ᱤᱧᱫᱚ ᱦᱳᱴᱮᱞ ᱢᱟᱹᱞᱤᱠ ᱤᱧ ᱢᱮᱱᱫᱟ ᱦᱮᱸ

ᱦᱮᱸ ᱛᱳ ᱟᱞᱮ ᱱᱚᱸᱰᱮ ᱟᱞᱮᱭᱟᱜ ᱦᱳᱴᱮᱞ ᱨᱮᱢᱟ ᱟᱹᱰᱤ ᱡᱚᱛᱱᱚ ᱥᱚᱦᱚᱠᱟᱨᱮ ᱜᱮ ᱡᱟᱦᱟᱱᱟᱜ ᱞᱮ ᱵᱮᱱᱟᱣᱟ ᱟᱨ ᱡᱚᱛᱚᱜᱮ ᱢᱚᱡᱽ ᱜᱮᱭᱟ ᱟᱫᱚ ᱟᱢᱜᱮ ᱡᱚᱢ ᱠᱟᱛᱮᱜ ᱚᱠᱟ ᱞᱮᱠᱟᱢ ᱵᱩᱡᱷᱟᱹᱣ ᱟᱠᱟᱫᱟ ᱚᱱᱟᱫᱚ ᱟᱢᱜᱮ ᱞᱟᱹᱭ ᱟᱸᱡᱚᱢᱟᱹᱧ ᱢᱮ ᱦᱮᱸ ᱟᱞᱮ ᱟᱞᱮᱭᱟᱜ ᱦᱳᱴᱮᱞ ᱤᱧ ᱢᱟᱱᱮ ᱤᱧᱟᱹᱜ ᱦᱳᱴᱮᱞ ᱨᱮ ᱟᱨᱠᱤ ᱟᱭᱢᱟ ᱰᱷᱮᱨ ᱧᱩ ᱡᱚᱢ ᱛᱮᱭᱟᱜ ᱵᱮᱵᱚᱥᱛᱷᱟ ᱡᱚᱛᱚ ᱠᱤᱪᱷᱩ ᱢᱚᱡᱽ ᱜᱮ ᱢᱮᱱᱟᱜᱼᱟ ᱟᱞᱮ ᱢᱟ ᱢᱚᱡᱽᱜᱮ ᱠᱚᱨᱟᱣ ᱠᱟᱜ ᱞᱮᱠᱟᱞᱮ ᱵᱩᱡᱷᱟᱹᱣᱮᱫ ᱟᱫᱚ ᱚᱱᱟᱫᱚ ᱚᱠᱟ ᱡᱚᱡᱚᱢ ᱦᱚᱲ ᱜᱮᱠᱚ ᱵᱟᱰᱟᱭᱟ ᱠᱟᱥᱴᱚᱢᱟᱨ ᱜᱮᱠᱚ ᱵᱟᱰᱟᱭᱟ ᱚᱠᱟ ᱞᱮᱠᱟ ᱡᱚᱢ ᱠᱟᱛᱮᱜ ᱠᱚ ᱵᱩᱡᱷᱟᱹᱣᱮᱫ ᱛᱟᱞᱮᱭᱟ

ᱪᱮᱫ ᱞᱮᱠᱟ ᱪᱚᱝ ᱢᱚᱡᱽᱛᱮ ᱨᱚᱲ ᱵᱟᱝ ᱵᱩᱡᱷᱟᱹᱜ ᱠᱟᱱᱟ ᱢᱚᱡᱽᱛᱮ ᱨᱚᱲ ᱵᱮᱱ ᱚ ᱟᱪᱪᱷᱟ ᱚᱱᱟ ᱚᱱᱠᱟᱫᱚ ᱦᱩᱭᱩᱜᱚᱜ ᱜᱮᱭᱟ ᱱᱩᱠᱩ ᱠᱟᱹᱢᱤ ᱦᱚᱲ ᱢᱟᱱᱮ ᱚᱱᱠᱟ ᱵᱷᱩᱞᱫᱚ ᱦᱩᱭ ᱜᱚᱫᱚᱜᱚᱜ ᱜᱮᱭᱟ ᱫᱟᱠᱟ ᱚᱱᱠᱟ ᱢᱮᱥᱟᱞᱚᱜ ᱠᱟᱱ ᱜᱮᱭᱟ ᱢᱟᱱᱮ ᱵᱟᱹᱲᱛᱤᱭᱟᱜ ᱛᱟᱦᱮᱸ ᱞᱮᱱᱠᱷᱟᱡ ᱚᱱᱟ ᱵᱟᱹᱲᱛᱤᱜ ᱠᱟᱱᱟ ᱛᱚ ᱟᱫᱚ ᱮᱭ ᱜᱤᱰᱤ ᱠᱟᱜᱛᱮᱦᱚᱸ ᱥᱚᱢᱵᱷᱚᱵ ᱵᱟᱝ ᱦᱩᱭᱩᱜᱚᱜ ᱠᱟᱱᱟ ᱰᱷᱮᱨ ᱧᱚᱜ ᱛᱟᱦᱮᱱ ᱠᱟᱱ ᱠᱷᱟᱡ ᱚᱱᱟᱫᱚ ᱢᱮᱛᱟᱠᱚ ᱠᱟᱹᱱᱟᱹᱧ ᱚᱱᱟᱫᱚ ᱢᱮᱥᱟ ᱠᱟᱛᱮᱜ ᱜᱮ ᱮᱢᱟᱠᱚ ᱛᱟᱵᱚᱱ ᱯᱮ ᱚᱻ ᱚᱱᱟᱫᱚ ᱪᱮᱫ ᱦᱚᱸ ᱯᱨᱚᱵᱽᱞᱮᱢ ᱵᱟᱝ ᱠᱟᱱᱟ ᱮᱸᱴᱠᱮᱴᱚᱬᱮ ᱵᱟᱝ ᱦᱤᱡᱩᱜᱼᱟ ᱦᱩᱭᱩᱜᱼᱟ ᱟᱯᱮ ᱦᱤᱡᱩᱜᱚᱜ ᱯᱮ ᱡᱚᱢ ᱤᱫᱤ ᱯᱮ ᱟᱨ ᱱᱤᱭᱟᱹ ᱯᱚᱨ ᱠᱷᱚᱡ ᱱᱚᱝᱠᱟ ᱵᱟᱝ ᱦᱩᱭᱩᱜᱚᱜᱼᱟ ᱢᱚᱡᱽᱛᱮ ᱤᱥᱤᱱ ᱠᱟᱛᱮᱜ ᱟᱯᱮ ᱡᱚᱢ ᱦᱚᱪᱚ ᱨᱮᱭᱟᱜ ᱞᱮ ᱠᱩᱨᱩᱢᱩᱴᱩᱭᱟ ᱟᱨᱞᱮ ᱮᱢᱟ ᱯᱮᱭᱟ ᱪᱮᱫᱟᱜ ᱥᱮ ᱟᱯᱮᱦᱚᱸ ᱯᱚᱭᱥᱟ ᱛᱮᱯᱮ ᱡᱚᱢᱫᱟ ᱟᱨ ᱱᱚᱝᱠᱟᱞᱮ ᱮᱢᱟᱯᱮ ᱠᱷᱟᱡ ᱟᱯᱮᱸᱦᱚᱸ ᱨᱟᱹᱜᱤᱯᱮ ᱵᱩᱡᱷᱟᱹᱣᱟ ᱚᱱᱟ ᱠᱷᱟᱹᱛᱤᱨ ᱟᱯᱮ ᱱᱤᱛᱚᱝ ᱫᱚ ᱢᱚᱡᱽ ᱛᱮᱞᱮ ᱤᱥᱤᱱᱟ ᱚᱱᱠᱟ ᱵᱷᱩᱞ ᱫᱚ ᱦᱩᱭᱩᱜᱚᱜ ᱜᱮᱭᱟ ᱫᱟᱠᱟ ᱩᱛᱩ ᱪᱮᱛᱟᱱᱨᱮ ᱠᱟᱹᱢᱤ ᱦᱚᱲ ᱪᱮᱛᱟᱱ ᱨᱮ ᱴᱷᱤᱠ ᱴᱷᱟᱠ ᱡᱚᱛᱚ ᱥᱚᱢᱚᱭ ᱫᱚ ᱵᱟᱠᱚ ᱤᱥᱤᱱ ᱫᱟᱲᱮᱭᱟᱜᱼᱟ ᱛᱚ ᱟᱫᱚ ᱚᱱᱟᱛᱮ ᱵᱷᱩᱞ ᱢᱤᱥᱴᱮᱠ ᱦᱩᱭ ᱜᱚᱫᱚᱜᱚᱜ ᱠᱟᱱᱟ ᱴᱷᱤᱠ ᱴᱷᱤᱠ ᱞᱟᱹᱭ ᱠᱚᱣᱟᱧ ᱟᱨ ᱟᱯᱮᱦᱚᱸ ᱦᱤᱡᱩᱜᱚᱜ ᱯᱮ ᱟᱨ ᱟᱞᱚᱯᱮ ᱟᱹᱲᱤᱥᱚᱜᱼᱟ ᱟᱞᱮᱭᱟᱜ ᱦᱳᱴᱮᱞ ᱨᱮ ᱟᱹᱰᱤ ᱢᱚᱡᱽ ᱢᱚᱡᱽ ᱡᱚᱢᱟᱜ ᱢᱮᱱᱟᱜᱼᱟ ᱟᱨ ᱚᱱᱠᱟᱜᱮ ᱢᱚᱡᱽ ᱜᱮᱞᱮ ᱮᱢᱟ ᱯᱮᱭᱟ ᱡᱮᱱᱚ ᱠᱟᱥᱴᱚᱢᱟᱨᱟᱜ ᱢᱚᱱᱜᱮ ᱵᱟᱝ ᱟᱹᱲᱤᱥᱚᱜ ᱦᱮᱸᱦᱮᱸ ᱱᱤᱦᱟᱹᱛᱤ ᱱᱤᱦᱟᱹᱛᱤ ᱱᱤᱦᱟᱹᱛᱤ ᱫᱚᱨᱠᱟᱨ ᱟᱨ ᱟᱵᱮᱱ ᱵᱮᱱ ᱟᱞᱳᱪᱚᱱᱟ ᱠᱮᱫᱟ ᱟᱹᱞᱤᱧ ᱥᱟᱛᱮᱜ ᱟᱹᱰᱤ ᱠᱩᱥᱤ ᱞᱤᱧ ᱵᱩᱡᱷᱟᱹᱣ ᱠᱮᱫᱟ ᱞᱟᱹᱭ ᱠᱮᱫᱟᱵᱮᱱ ᱛᱳ ᱟᱵᱮᱱ ᱵᱟᱵᱮᱱ ᱞᱟᱹᱭ ᱞᱮᱠᱷᱟᱡ ᱢᱟᱱᱮ ᱱᱚᱣᱟ ᱥᱚᱢᱚᱥᱥᱟ ᱫᱚ ᱪᱟᱞᱟᱣ ᱧᱚᱜ ᱠᱚᱣᱟ ᱥᱮ ᱪᱮᱜ ᱟᱹᱞᱤᱧ ᱦᱚᱸ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱞᱟᱹᱭ ᱠᱮᱜ ᱛᱮᱵᱵᱮᱱ ᱟᱹᱰᱤ ᱢᱚᱡᱽ ᱵᱮᱱ ᱠᱟᱹᱢᱤ ᱠᱮᱫᱟ ᱦᱮᱸ ᱟᱨ ᱟᱵᱮᱱ ᱦᱚᱸ ᱢᱤᱫᱴᱮᱱ ᱟᱵᱮᱱ ᱦᱚᱸ ᱢᱤᱫᱴᱮᱱ ᱠᱟᱛᱷᱟ ᱛᱳ ᱟᱵᱮᱱ ᱦᱚᱸᱵᱮᱱ ᱞᱟᱹᱭ ᱠᱚᱣᱟ ᱟᱵᱮᱱ ᱨᱮᱱ ᱵᱚᱱᱫᱷᱩ ᱜᱟᱛᱮ ᱠᱩᱲᱤ ᱠᱚ ᱢᱮᱱᱟᱜ ᱠᱚ ᱡᱚᱛᱚ ᱜᱮ ᱯᱮᱲᱟ ᱠᱚ ᱟᱹᱞᱤᱧᱟᱜ ᱦᱳᱴᱮᱞ ᱨᱮᱵᱮᱱ ᱟᱹᱜᱩ ᱠᱚᱣᱟ ᱟᱨ ᱢᱚᱡᱽ ᱢᱚᱡᱽ ᱚᱱᱠᱟ ᱜᱮᱞᱤᱧ ᱡᱚᱢ ᱦᱚᱪᱚ ᱠᱚᱣᱟ ᱯᱨᱚᱵᱽᱞᱮᱢ ᱜᱮ ᱵᱟᱝ ᱦᱩᱭᱩᱜᱼᱟ ᱴᱷᱤᱠ ᱴᱷᱤᱠ ᱜᱮᱭᱟ ᱴᱷᱤᱠ ᱜᱮᱭᱟ ᱱᱤᱭᱟᱹ ᱯᱚᱨ ᱠᱷᱚᱡ ᱦᱤᱡᱩᱜᱚᱜ ᱵᱮᱱ ᱟᱵᱮᱱ ᱦᱚᱸ ᱟᱹᱰᱤ ᱢᱚᱡᱽ ᱡᱚᱢ ᱦᱩᱭᱩᱜᱚᱜᱼᱟ ᱥᱮᱭᱵᱮᱱ ᱡᱚᱢ ᱡᱚᱝᱟ ᱴᱷᱤᱠ ᱜᱮᱭᱟ ᱛᱟᱦᱚᱞᱮ ᱦᱮᱸ